ᱴᱤᱨᱤᱠᱚᱴ ᱟᱜᱨᱚᱵ ᱫᱚ ᱨᱟᱵᱟᱝ ᱫᱤᱱ ᱞᱟᱹᱜᱤᱫ ᱴᱷᱤᱠᱟ ᱢᱮᱱᱠᱷᱟᱱ ᱥᱤᱛᱩᱝ ᱫᱤᱱ ᱞᱟᱹᱜᱤᱫ ᱫᱚ ᱵᱟᱝ ᱴᱷᱤᱠᱟ ᱪᱮᱫᱟᱜ ᱟᱹᱰᱤ ᱡᱟᱹᱥᱛᱤ ᱞᱚᱞᱚᱜᱼᱟ ᱟᱨ ᱞᱚᱞᱚ ᱞᱮᱱᱠᱷᱟᱱ ᱦᱚᱲᱚᱢᱚ ᱨᱮ ᱫᱚᱦᱚ ᱦᱚᱸ ᱵᱟᱢ ᱫᱚᱦᱚ ᱫᱟᱲᱮᱭᱟᱜᱼᱟ ᱚᱱᱟ ᱞᱟᱹᱜᱤᱫ ᱡᱟᱸᱦᱟ ᱠᱚᱨᱮ ᱟᱹᱰᱤ ᱡᱟᱹᱥᱛᱤ ᱞᱚᱞᱚᱭᱟᱜ ᱡᱟᱸᱦᱟ ᱫᱤᱥᱚᱢ ᱠᱚᱨᱮ ᱚᱱᱟᱠᱚᱨᱮᱱ ᱫᱤᱥᱚᱢ ᱨᱮᱱ ᱦᱚᱲ ᱫᱚ ᱚᱱᱟᱛᱮ ᱥᱩᱛᱤ ᱡᱤᱱᱤᱥ ᱵᱮᱵᱚᱦᱟᱨᱟ ᱟᱨ ᱟᱵᱚᱫᱚ ᱱᱤᱛᱚᱜ ᱫᱚ ᱮᱴᱟᱜ ᱠᱚ ᱧᱮᱞ ᱛᱮ ᱴᱮᱨᱤᱠᱚᱴ ᱵᱚᱱ ᱵᱮᱵᱚᱦᱟᱨᱟ ᱢᱮᱱᱠᱷᱟᱱ ᱴᱮᱨᱤᱠᱚᱴ ᱫᱚ ᱟᱹᱰᱤ ᱢᱩᱥᱠᱤᱞ ᱜᱮᱭᱟ ᱪᱮᱫᱟᱜ ᱥᱤᱛᱩᱝ ᱞᱟᱹᱜᱤᱫ ᱡᱟ ᱢᱩᱱᱟᱹᱜ ᱥᱳᱢᱚᱥᱟ ᱢᱮᱱᱟᱜᱼᱟ ᱵᱟᱝ ᱦᱚᱲᱚᱢᱚ ᱨᱮ ᱫᱚᱦᱚᱭ ᱜᱮ ᱢᱩᱥᱠᱤᱞ